ᱥᱤᱞᱫᱟᱹ ᱯᱟᱛᱟ ᱨᱮᱫᱚ ᱟᱹᱰᱤ ᱟᱴᱤᱧ ᱠᱩᱥᱤᱭᱟᱜᱼᱟ ᱪᱮᱫᱟᱜ ᱥᱮ ᱟᱵᱚ ᱥᱟᱱᱛᱟᱲ ᱟᱹᱰᱤ ᱟᱭᱢᱟ ᱠᱷᱚᱱᱠᱚ ᱡᱟᱣᱨᱟᱜᱼᱟ ᱟᱨ ᱟᱵᱚ ᱚᱱᱟ ᱥᱟᱱᱛᱟᱲᱟᱜ ᱥᱤᱞᱫᱟᱹ ᱯᱟᱛᱟ ᱠᱟᱱᱟ ᱥᱤᱞᱫᱟᱹ ᱯᱟᱛᱟ ᱨᱮᱫᱚ ᱟᱹᱰᱤ ᱦᱚᱨᱚᱜᱼᱵᱟᱸᱫᱮ ᱟᱭᱢᱟ ᱠᱤᱪᱷᱩ ᱡᱤᱱᱤᱥ ᱧᱟᱢᱚᱜᱼᱟ ᱥᱤᱞᱫᱟᱹ ᱯᱟᱛᱟ ᱨᱮᱫᱚ ᱥᱤᱞᱫᱟᱹ ᱯᱟᱛᱟ ᱨᱮᱫᱚ ᱯᱩᱡᱟᱹ ᱦᱩᱭᱩᱜ ᱠᱟᱱᱟ ᱥᱤᱞᱫᱟᱹ ᱯᱟᱛᱟ ᱨᱮᱫᱚ ᱮᱱᱮᱡ ᱥᱮᱨᱮᱧ ᱟᱹᱨᱤᱪᱟᱹᱞᱤ ᱢᱤᱫᱴᱮᱡ ᱚᱱᱟ ᱠᱚᱦᱚᱸ ᱦᱩᱭᱩᱜ ᱠᱟᱱᱟ ᱚᱱᱟ ᱠᱚᱦᱚᱸ ᱧᱮᱞ ᱫᱟᱲᱮᱭᱟᱜ ᱠᱟᱱᱟ ᱟᱨ ᱯᱟᱹᱧᱪᱮᱛ ᱵᱩᱨᱩ ᱨᱮᱫᱚ ᱯᱩᱡᱟᱹᱜ ᱠᱟᱱᱠᱚ ᱟᱵᱚᱣᱟᱜ ᱫᱩᱠᱼᱥᱩᱠᱷ ᱞᱟᱹᱜᱤᱫᱛᱮ ᱡᱟᱦᱟᱸᱞᱮᱠᱟ ᱚᱸᱰᱮ ᱯᱩᱡᱟᱹ ᱞᱮᱱᱠᱷᱟᱱ ᱚᱲᱟᱜ ᱜᱷᱟᱨᱚᱸᱡᱽ ᱦᱚᱲ ᱡᱚᱛᱚᱠᱚ ᱱᱟᱯᱟᱭᱠᱚ ᱛᱟᱦᱮᱱᱟ ᱚᱱᱟᱛᱮ ᱯᱟᱹᱧᱪᱮᱛ ᱵᱩᱨᱩ ᱫᱚ ᱟᱹᱰᱤ ᱠᱷᱚᱱᱤᱧ ᱪᱟᱞᱟᱜᱼᱟ ᱟᱨ ᱟᱹᱰᱤᱜᱟᱱᱤᱧ ᱠᱩᱥᱤᱭᱟᱜᱼᱟ